ᱤᱧᱤᱧ ᱢᱚᱱᱮᱭᱟ ᱯᱤᱛᱷᱤᱵᱤ ᱪᱷᱟᱲᱟ ᱮᱴᱟᱜᱟ ᱮᱸᱜᱮᱞ ᱨᱮᱫᱚ ᱡᱤᱵ ᱡᱚᱱᱛᱩ ᱫᱚ ᱵᱟᱹᱱᱩᱜ ᱠᱚᱣᱟ ᱫᱮᱫᱟᱜ ᱥᱮ ᱯᱤᱛᱷᱤᱵᱤ ᱨᱮᱱ ᱦᱚᱲ ᱮᱴᱟᱜ ᱮᱸᱜᱟᱞ ᱥᱮᱸᱫᱽᱨᱟ ᱠᱚ ᱪᱟᱞᱟᱜ ᱠᱟᱱᱟ ᱡᱮᱢᱚᱱ ᱵᱩᱫᱷᱚ ᱥᱤᱠᱨᱚ ᱥᱩᱱᱤ ᱱᱚᱣᱟ ᱠᱚ ᱮᱠᱷᱳᱱᱳ ᱯᱟᱸᱡᱟ ᱠᱚ ᱪᱟᱞᱟᱜ ᱠᱟᱱᱟ ᱪᱮᱫᱟᱜ ᱥᱮ ᱩᱱᱠᱩ ᱚᱸᱰᱮ ᱫᱚ ᱠᱚᱱᱚ ᱡᱤᱣᱤᱜᱮ ᱵᱟᱹᱱᱩᱜᱼᱟ ᱚᱱᱟᱛᱮ ᱤᱧ ᱫᱚᱹᱧ ᱢᱚᱱᱮᱭᱟ ᱡᱮ ᱯᱤᱛᱷᱤᱵᱤ ᱚᱠᱟ ᱨᱮᱦᱚᱸ ᱯᱤᱛᱷᱤᱵᱤ ᱪᱷᱟᱲᱟ ᱚᱠᱟᱨᱮᱦᱚᱸ ᱡᱤᱭᱤ ᱫᱚ ᱵᱟᱹᱱᱩᱜ